ᱤᱧ ᱡᱚᱠᱷᱚᱱ ᱵᱟᱦᱨᱮ ᱠᱟᱹᱢᱤ ᱪᱟᱞᱟᱜᱼᱟ ᱛᱚᱠᱷᱚᱱ ᱫᱚ ᱫᱟᱨᱮ ᱯᱟᱞᱦᱟ ᱞᱟᱦᱟ ᱠᱷᱚᱱᱜᱮ ᱟᱹᱣᱨᱤ ᱪᱟᱞᱟᱜ ᱞᱟᱦᱟ ᱠᱷᱚᱱᱜᱮ ᱫᱟᱨᱮ ᱯᱟᱦᱞᱟ ᱠᱩᱡ ᱦᱟᱹᱨ ᱡᱟᱣᱨᱟ ᱟᱹᱜᱩ ᱠᱟᱜᱼᱟ ᱚᱲᱟᱜ ᱠᱚᱨᱮᱧ ᱵᱟᱭ ᱵᱟᱲᱟ ᱠᱟᱜᱼᱟ ᱢᱟᱪᱟᱨᱮᱧ ᱫᱚᱦᱚ ᱠᱟᱜᱼᱟ ᱛᱚᱠᱷᱚᱱ ᱫᱚ ᱟᱨ ᱛᱟᱨᱯᱚᱨ ᱵᱚᱨᱥᱟ ᱥᱚᱢᱚᱭ ᱫᱚ ᱯᱟᱞᱦᱟ ᱫᱚ ᱞᱚᱦᱚᱫᱚᱜᱼᱟ ᱵᱟᱝ ᱧᱟᱢᱚᱜᱼᱟ ᱵᱟᱝ ᱧᱩᱨᱩᱜᱼᱟ ᱵᱚᱨᱥᱟ ᱥᱚᱢᱚᱭ ᱫᱚ ᱟᱨ ᱮᱢᱱᱤ ᱥᱤᱛᱩᱝ ᱥᱚᱢᱚᱭ ᱫᱚ ᱜᱤᱥᱥᱚ ᱥᱚᱢᱚᱭ ᱫᱚ ᱚᱱᱟ ᱠᱚ ᱯᱟᱦᱞᱟ ᱡᱷᱟᱲᱮ ᱧᱩᱨᱦᱟᱹᱜᱼᱟ ᱟᱨ ᱛᱚᱠᱷᱚᱱᱨᱮ ᱦᱟᱹᱨ ᱡᱟᱣᱨᱟ ᱠᱟᱛᱮ ᱤᱧ ᱫᱚ ᱚᱱᱟ ᱠᱚ ᱦᱟᱹᱨ ᱡᱟᱣᱨᱟ ᱠᱟᱛᱮ ᱚᱲᱟᱜ ᱨᱮ ᱥᱟᱡᱽ ᱥᱟᱡᱟᱣ ᱠᱟᱛᱮ ᱫᱚᱦᱚ ᱦᱚᱴᱚ ᱠᱟᱜ ᱟᱹᱧ ᱟᱨ ᱤᱧ ᱫᱚ ᱠᱟᱹᱢᱤ ᱛᱮᱧ ᱥᱮᱱᱚᱜᱼᱟ ᱟᱫᱚ ᱛᱚᱠᱷᱚᱱ ᱤᱧᱟᱹᱜ ᱚᱲᱟᱜ ᱨᱮᱱ ᱤᱧ ᱵᱟᱹᱦᱩ ᱥᱮ ᱤᱧ ᱵᱟᱵᱟ ᱤᱧ ᱜᱚᱜᱚ ᱛᱟᱠᱚ ᱚᱱᱟ ᱠᱚᱫᱚ ᱠᱚ ᱧᱮᱞ ᱦᱟᱛᱟᱲᱟ ᱛᱟᱨᱯᱚᱨ ᱟᱵᱟᱨ ᱤᱧ ᱦᱤᱡᱩᱜᱼᱟ ᱟᱵᱟᱨ ᱚᱱᱠᱟ ᱜᱮᱧ ᱦᱟᱹᱨ ᱵᱟᱲᱟᱭᱟ ᱚᱱᱠᱟᱜᱮ ᱦᱟᱹᱨ ᱡᱟᱣᱨᱟ ᱦᱚᱴᱚ ᱠᱟᱛᱮ ᱟᱵᱟᱨ ᱚᱱᱠᱟᱜᱮᱧ ᱥᱟᱡᱟᱣ ᱦᱚᱴᱚ ᱠᱟᱜᱼᱟ ᱟᱵᱟᱨ ᱚᱲᱟᱜ ᱨᱮᱱ ᱚᱱᱠᱟᱜᱮ ᱚᱱᱠᱟ ᱠᱚ ᱧᱮᱞ ᱵᱟᱲᱟᱭ ᱛᱤᱧᱟᱹ